ᱦᱮᱞᱳ ᱱᱚᱣᱟ ᱠᱤ ᱢᱟᱞᱫᱟ ᱡᱮᱞᱟ ᱨᱮᱭᱟᱜ ᱨᱮᱥᱴᱩᱨᱮᱱᱴ ᱠᱟᱱᱟ ᱟᱪᱪᱷᱟ ᱴᱷᱤᱠ ᱜᱮᱭᱟ ᱛᱚ ᱤᱧ ᱢᱩᱨᱟᱹᱞᱩ ᱟᱛᱳ ᱠᱷᱚᱱᱟᱜᱼᱤᱧ ᱢᱮᱱᱫᱟ ᱤᱧ ᱯᱚᱧᱪᱟᱥᱴᱤ ᱯᱤᱥ ᱪᱤᱠᱮᱱ ᱛᱟᱱᱫᱩᱨᱤ ᱪᱟᱣᱢᱤᱱ ᱚᱱᱟ ᱠᱚ ᱞᱟᱜᱟᱣᱟᱹᱧ ᱠᱟᱱᱟ ᱛᱳ ᱢᱚᱴᱟᱢᱩᱴᱤ ᱮᱠᱴᱟ ᱵᱷᱤᱛᱤᱨ ᱨᱮ ᱟᱢᱮᱢ ᱟᱹᱜᱩ ᱫᱟᱲᱮᱭᱟᱜᱼᱟ ᱠᱤ ᱴᱷᱤᱠ ᱜᱮᱭᱟ ᱛᱚᱵᱮ ᱟᱢ ᱢᱚᱨᱚᱞᱯᱩᱨ ᱨᱮᱢ ᱦᱤᱡᱩᱜᱚᱜᱼᱟ ᱟᱨ ᱤᱧᱟᱹᱜ ᱠᱚᱱᱴᱟᱠ ᱱᱟᱢᱵᱟᱨ ᱢᱟ ᱱᱚᱜᱼᱚᱭᱤᱧ ᱯᱷᱳᱱ ᱟᱠᱟᱫ ᱚᱱᱟ ᱨᱮᱜᱮ ᱦᱟᱸᱜᱼᱮᱢ ᱠᱚᱱᱴᱟᱠᱟ ᱟᱨᱤᱧ ᱪᱟᱞᱟᱣᱮᱱ ᱜᱮ ᱟᱨ ᱚᱱᱟᱧ ᱟᱢ ᱦᱚᱢ ᱴᱩᱢ ᱰᱮᱞᱤᱵᱷᱟᱨᱤᱭᱫᱤᱧ ᱜᱮ ᱚᱲᱟᱜ ᱮᱢ ᱟᱹᱜᱩ ᱦᱚᱴᱚᱣᱫᱤᱧ ᱜᱮ ᱴᱷᱤᱠ ᱟᱥᱮ ᱴᱷᱤᱠ ᱜᱮᱭᱟ